ᱟᱛᱳ ᱪᱟᱞᱟᱣ ᱨᱮᱫᱚ ᱟᱵᱚ ᱢᱟᱺᱡᱷᱤ ᱡᱚᱛᱚ ᱠᱷᱚᱱ ᱢᱟᱨᱟᱝ ᱡᱤᱱᱤᱥ ᱛᱟᱭ ᱦᱩᱭᱩᱜᱼᱟ ᱢᱟᱺᱡᱷᱤ ᱡᱚᱛᱚᱠᱷᱚᱱᱮ ᱢᱟᱨᱟᱝᱼᱟ ᱟᱛᱳ ᱨᱤᱱᱤᱡ ᱫᱚ ᱚᱱᱟ ᱛᱟᱭᱱᱚᱢᱼᱛᱮ ᱡᱚᱜᱽ ᱢᱟᱹᱡᱷᱤ ᱠᱚᱠᱚ ᱦᱩᱭᱩᱜᱼᱟ ᱱᱚᱣᱟ ᱟᱛᱳᱨᱮ ᱪᱟᱞᱟᱣᱟᱵᱚᱱ ᱪᱤᱠᱟᱹᱛᱮ ᱵᱮᱥ ᱛᱮᱵᱚᱱ ᱪᱟᱞᱟᱣᱟ ᱚᱱᱟᱫᱚ ᱢᱟᱺᱡᱷᱤ ᱪᱮᱛᱟᱱ ᱨᱮ ᱛᱟᱦᱮᱱᱟ ᱜᱩᱡᱩᱜ ᱜᱩᱨᱩᱜ ᱪᱷᱩᱛ ᱪᱷᱟᱹᱴᱭᱟᱹᱨ ᱞᱟᱹᱲᱦᱟᱹᱭ ᱡᱷᱚᱜᱽᱲᱟ ᱡᱚᱛᱚ ᱞᱮᱠᱟᱱ ᱡᱤᱱᱤᱥ ᱨᱮ ᱩᱱᱤᱜᱮ ᱵᱤᱪᱟᱹᱨᱟᱭ ᱟᱨ ᱢᱚᱲᱮ ᱠᱚᱠᱚ ᱞᱟᱹᱭᱟ ᱤᱱᱟᱹ ᱛᱟᱭᱱᱚᱢᱛᱮ ᱢᱟᱺᱡᱷᱤᱜᱮ ᱵᱤᱪᱟᱹᱨᱟᱭ ᱢᱟᱺᱡᱷᱤ ᱵᱤᱪᱟᱹᱨ ᱠᱟᱛᱮᱫ ᱜᱮ ᱢᱚᱬᱮ ᱠᱚ ᱡᱩᱫᱤ ᱠᱚ ᱢᱮᱱᱟ ᱱᱚᱣᱟ ᱫᱚ ᱵᱟᱭ ᱜᱟᱱᱚᱜᱼᱟ ᱮᱱᱠᱷᱟᱱ ᱫᱚ ᱚᱱᱟᱫᱚ ᱵᱟᱭ ᱜᱟᱱᱚᱜᱼᱟ ᱞᱮᱠᱤᱱ ᱢᱟᱺᱡᱷᱤ ᱠᱚᱣᱟᱜ ᱠᱟᱹᱢᱤ ᱫᱚ ᱛᱟᱠᱚ ᱱᱤᱭᱟᱹᱜᱮ